ᱵᱷᱟᱨᱚᱛ ᱨᱮ ᱟᱹᱰᱤ ᱞᱟᱹᱠᱛᱤᱭᱟᱱ ᱞᱟᱠᱪᱟᱨ ᱥᱮᱨᱣᱟ ᱟᱨ ᱯᱟᱹᱛᱤᱭᱟᱹᱣᱟᱜ ᱠᱚ ᱫᱚ ᱦᱩᱭᱩᱜ ᱠᱟᱱᱟ ᱵᱚᱸᱜᱟ ᱵᱳᱨᱳ ᱮᱢᱚᱱ ᱵᱚᱸᱜᱟ ᱵᱳᱨᱳ ᱱᱚᱸᱰᱮ ᱟᱹᱵᱤ ᱛᱮᱫ ᱠᱚ ᱢᱟᱱᱟᱣᱟ ᱥᱮ ᱵᱚᱸᱜᱟ ᱵᱳᱨᱳ ᱞᱟᱹᱜᱤᱫ ᱛᱮ ᱛᱷᱟᱱ ᱢᱚᱱᱫᱤᱨ ᱢᱚᱥᱡᱤᱫᱽ ᱠᱚ ᱢᱮᱱᱟᱜᱼᱟ ᱚᱱᱟ ᱞᱮᱠᱟᱛᱮ ᱢᱟᱹᱱᱢᱤ ᱦᱚᱸ ᱟᱹᱰᱤ ᱱᱟᱯᱟᱭ ᱥᱮ ᱟᱹᱰᱤ ᱵᱩᱜᱤ ᱜᱮ ᱢᱮᱱᱟᱜ ᱠᱚᱣᱟ ᱫᱤᱱᱟᱹᱢ ᱫᱤᱱ ᱵᱚᱸᱜᱟ ᱵᱳᱨᱳ ᱴᱷᱮᱱ ᱜᱚᱰ ᱡᱚᱦᱟᱨᱚᱜ ᱠᱟᱱᱟ ᱠᱚ ᱚᱱᱟ ᱠᱚ ᱟᱨᱠᱤ ᱮᱴᱟᱜ ᱞᱟᱠᱪᱟᱨ ᱠᱷᱚᱱ ᱵᱷᱟᱨᱚᱛ ᱫᱚ ᱟᱭᱢᱟ ᱦᱚᱨᱟ ᱛᱮ ᱵᱷᱮᱜᱟᱨ ᱜᱮᱭᱟ ᱡᱮᱢᱚᱱ ᱵᱷᱟᱨᱚᱛ ᱫᱤᱥᱟᱚᱢ ᱨᱮᱱᱟᱜ ᱟᱵᱚᱣᱟᱜ ᱜᱚᱰ ᱡᱚᱦᱟᱨ ᱡᱟᱦᱟᱸ ᱢᱮᱱᱟᱜ ᱛᱟᱵᱚᱱᱟ ᱚᱱᱟ ᱫᱚ ᱮᱴᱟᱜ ᱫᱤᱥᱚᱢ ᱨᱮ ᱫᱚ ᱟᱵᱚᱣᱟᱜ ᱜᱚᱰ ᱡᱚᱦᱟᱨ ᱞᱮᱠᱟ ᱫᱚ ᱮᱴᱟᱜ ᱫᱤᱥᱚᱢ ᱨᱮᱫᱚ ᱵᱟᱹᱱᱩᱜᱼᱟ